ᱦᱮᱸ ᱫᱤᱥᱟᱹᱢ ᱥᱟᱸᱜᱷᱟᱨᱤᱭᱟᱹᱠᱚ ᱱᱚᱸᱰᱮ ᱫᱟᱬᱟᱱ ᱠᱚ ᱦᱤᱡᱩᱜ ᱜᱮᱭᱟ ᱟᱞᱮ ᱱᱤᱭᱟᱹ ᱴᱚᱴᱷᱟ ᱢᱟ ᱡᱚᱸᱰᱨᱟᱜᱮ ᱰᱷᱮᱨᱞᱮ ᱪᱟᱥᱟ ᱚᱱᱟ ᱧᱮᱧᱮᱞᱜᱮᱠᱚ ᱦᱤᱡᱩᱜᱼᱟ ᱱᱚᱸᱰᱮ ᱦᱮᱡ ᱠᱟᱛᱮᱫ ᱚᱱᱟᱠᱚ ᱨᱮ ᱡᱚᱸᱰᱨᱟ ᱠᱷᱮᱛ ᱠᱚᱨᱮ ᱫᱟᱬᱟᱱ ᱞᱮ ᱤᱫᱤᱠᱚ ᱜᱮᱭᱟ ᱚᱱᱟ ᱧᱮᱞ ᱠᱟᱛᱮᱫ ᱟᱹᱰᱤ ᱵᱮᱥᱠᱚ ᱵᱩᱡᱷᱟᱹᱣᱟ ᱟᱨ ᱡᱮᱢᱚᱱ ᱜᱟᱰᱟᱠᱚ ᱥᱩᱨ ᱨᱮ ᱦᱮᱱᱟᱜᱼᱟ ᱚᱱᱟ ᱧᱮᱞᱦᱚᱸ ᱞᱮ ᱤᱫᱤ ᱠᱚᱣᱟ ᱦᱮᱡ ᱠᱟᱛᱮᱠᱚ ᱢᱮᱱᱟ ᱡᱮ ᱫᱮᱞᱟ ᱦᱟᱱᱛᱮ ᱠᱟᱹᱴᱤᱡ ᱫᱟᱬᱟᱱ ᱤᱫᱤᱞᱮ ᱯᱮ ᱩᱱᱠᱩ ᱥᱟᱶᱞᱮ ᱪᱟᱞᱟᱜᱼᱟ ᱫᱟᱬᱟᱞᱮ ᱤᱫᱤ ᱠᱚᱣᱟ ᱧᱮᱞ ᱚᱪᱚ ᱞᱟᱹᱜᱤᱫ ᱡᱮᱢᱚᱱ ᱩᱞ ᱵᱟᱜᱟᱱᱠᱚ ᱦᱮᱱᱟᱜᱼᱟ ᱚᱱᱟ ᱩᱞ ᱵᱟᱜᱟᱱᱨᱮ ᱫᱩᱲᱩᱵ ᱡᱚᱝ ᱠᱟᱛᱮᱫ ᱜᱚᱞᱯᱚᱦᱚᱸ ᱟᱹᱰᱤ ᱵᱮᱥ ᱠᱚ ᱵᱩᱡᱷᱟᱹᱣᱟ ᱥᱮ ᱟᱞᱮᱦᱚᱸ ᱢᱚᱡᱽᱞᱮ ᱵᱩᱡᱷᱟᱹᱣᱟ ᱟᱨ ᱩᱞ ᱵᱤᱞᱤᱜ ᱥᱚᱢᱚᱭᱦᱚᱸ ᱩᱞ ᱡᱚ ᱡᱚᱢ ᱞᱟᱹᱜᱤᱫᱠᱚ ᱦᱮᱡ ᱵᱟᱲᱟᱜ ᱜᱮᱭᱟ ᱢᱟᱱᱮ ᱟᱞᱮᱥᱮᱡ ᱢᱟ ᱟᱹᱰᱤ ᱡᱳᱨ ᱩᱞ ᱵᱟᱜᱟᱱ ᱠᱚ ᱢᱮᱱᱟᱜᱼᱟ ᱚᱱᱟ ᱞᱟᱹᱜᱤᱫ ᱛᱮᱜᱮ ᱠᱚ ᱦᱟᱹᱡᱩᱜ ᱜᱮᱭᱟ ᱩᱞ ᱡᱚᱢ ᱩᱞ ᱫᱟᱨᱮ ᱵᱩᱴᱟᱹᱨᱮ ᱫᱩᱲᱩᱵ ᱠᱟᱛᱮᱫ ᱢᱟᱱᱮ ᱩᱱ ᱥᱚᱢᱚᱭ ᱢᱟ ᱟᱹᱰᱤ ᱜᱚᱨᱚᱢᱟ ᱩᱞ ᱵᱤᱞᱤᱜ ᱥᱚᱢᱚᱭ ᱢᱟ ᱚᱱᱟ ᱜᱚᱨᱚᱢ ᱥᱤᱡᱤᱱ ᱨᱮᱫᱚ ᱚᱱᱟᱛᱮ ᱥᱚᱦᱚᱨ ᱠᱚᱨᱮ ᱢᱟ ᱜᱚᱨᱚᱢᱜᱮ ᱟᱹᱭᱠᱟᱹᱜᱼᱟ ᱟᱹᱛᱩ ᱜᱨᱟᱢ ᱠᱚᱨᱮ ᱫᱚ ᱨᱮᱭᱟᱲᱜᱮ ᱫᱟᱨᱮ ᱱᱟᱹᱲᱤ ᱠᱚ ᱢᱮᱱᱟᱜᱼᱟ ᱨᱮᱭᱟᱲᱜᱮ ᱟᱹᱭᱠᱟᱹᱜᱼᱟ ᱟᱹᱰᱤ ᱢᱚᱡᱽᱜᱮ ᱠᱚ ᱟᱹᱭᱠᱟᱹᱣᱟ ᱦᱮᱡ ᱠᱟᱛᱮᱫ ᱪᱟᱞᱟᱜ ᱜᱮ ᱵᱟᱝᱠᱚ ᱢᱮᱱᱟ ᱦᱟᱥᱟ ᱠᱚᱦᱚᱸ ᱟᱹᱰᱤ ᱡᱳᱨᱠᱚ ᱠᱩᱥᱤᱭᱟᱜᱼᱟ ᱟᱨ ᱱᱚᱛᱮᱨᱮ ᱱᱚᱸᱰᱮ ᱠᱷᱚᱱᱫᱚ ᱩᱱᱠᱩ ᱡᱚᱸᱰᱨᱟ ᱵᱤᱞᱤᱜ ᱥᱚᱢᱚᱭ ᱡᱚᱠᱷᱚᱱ ᱡᱚᱸᱰᱨᱟᱠᱚ ᱦᱮᱡ ᱠᱟᱛᱮᱫ ᱠᱚ ᱡᱚᱢᱟ ᱟᱠᱚᱥᱮᱫ ᱦᱚᱸ ᱵᱟᱹᱱᱩᱜᱼᱟ ᱱᱚᱸᱰᱮ ᱜᱮ ᱛᱟᱦᱮᱸ ᱵᱟᱲᱟ ᱠᱟᱛᱮᱫ ᱡᱚᱸᱰᱨᱟᱠᱚ ᱨᱟᱯᱟᱜ ᱡᱚᱢ ᱠᱟᱛᱮᱫ ᱟᱹᱰᱤ ᱢᱚᱡᱽᱠᱚ ᱵᱩᱡᱷᱟᱹᱣᱟ